ᱤᱧ ᱡᱟᱦᱟᱸ ᱥᱮᱹᱨᱮᱹᱧ ᱤᱧ ᱟᱹᱲᱛᱤᱭᱟ ᱥᱮᱧ ᱨᱮᱠᱳᱰᱤᱝᱼᱟ ᱚᱱᱟ ᱥᱮᱹᱨᱮᱹᱧ ᱤᱧ ᱥᱮᱛᱟᱜ ᱟᱭᱩᱵ ᱤᱧ ᱪᱚᱨᱪᱟᱭᱟ ᱛᱚᱵᱮ ᱚᱱᱟ ᱥᱮᱹᱨᱮᱹᱧ ᱢᱚᱸᱡᱽ ᱦᱩᱭᱩᱜᱼᱟ ᱤᱱᱟᱹ ᱠᱷᱚᱱ ᱟᱨᱦᱚᱸ ᱢᱚᱸᱡᱽ ᱦᱩᱭᱩᱜᱼᱟ ᱡᱩᱫᱤ ᱤᱧ ᱥᱮᱹᱨᱮᱹᱧ ᱥᱟᱯᱟᱯ ᱠᱚ ᱥᱟᱶ ᱤᱧ ᱥᱮᱹᱨᱮᱹᱧ ᱞᱮᱠᱷᱟᱱ ᱛᱚᱵᱮ ᱜᱮ ᱤᱧ ᱤᱧᱟᱹᱜ ᱥᱮᱹᱨᱮᱹᱧ ᱨᱮᱭᱟᱜ ᱨᱤᱫᱟᱹᱢ ᱤᱧ ᱵᱩᱡᱷᱟᱹᱣᱟ ᱟᱨ ᱚᱱᱟ ᱥᱮᱹᱨᱮᱹᱧ ᱦᱚᱸ ᱟᱹᱰᱤᱜᱟᱱ ᱢᱚᱸᱡᱽ ᱦᱩᱭᱩᱜᱼᱟ